ᱡᱚᱦᱟᱨ ᱜᱮ ᱜᱚᱢᱠᱮ ᱟᱹᱞᱤᱧ ᱢᱟᱺᱡᱷᱤ ᱵᱟᱵᱟ ᱞᱤᱧ ᱢᱮᱱᱮᱫᱼᱟ ᱦᱟᱸᱜ ᱜᱚᱢᱠᱮ ᱟᱵᱤᱱ ᱫᱚᱦᱟᱸᱜ ᱚᱠᱟ ᱚᱠᱚᱭ ᱵᱮᱱ ᱢᱮᱱᱮᱫᱼᱟ ᱦᱟᱸᱜ ᱟᱪᱪᱷᱟ ᱟᱵᱮᱱ ᱫᱚ ᱥᱚᱢᱟᱡᱽ ᱥᱩᱥᱟᱹᱨᱤᱭᱟᱹ ᱠᱟᱱᱟ ᱵᱮᱱ ᱚᱻ ᱟᱹᱵᱤᱱ ᱫᱚᱦᱟᱜ ᱪᱮᱫ ᱞᱟᱹᱠᱛᱤ ᱦᱟᱸᱜ ᱵᱤᱱ ᱦᱮᱡ ᱟᱠᱟᱱᱟ ᱦᱟᱸᱜ ᱟᱨ ᱟᱪᱪᱷᱟ ᱚ ᱢᱚᱛᱚᱞᱚᱵ ᱥᱚᱢᱟᱡᱽ ᱥᱩᱥᱟᱹᱨᱤᱭᱟᱹ ᱠᱟᱱᱟ ᱵᱮᱱ ᱦᱟᱸᱜ ᱟᱪᱪᱷᱟ ᱦᱳᱭ ᱟᱹᱰᱤ ᱥᱟᱨᱦᱟᱣ ᱜᱟᱛᱮ ᱡᱟᱜᱮ ᱱᱚᱛᱮ ᱟᱞᱮ ᱟᱹᱛᱩ ᱥᱮᱫ ᱦᱚᱸ ᱵᱮᱱ ᱦᱮᱡ ᱟᱠᱟᱱᱟ ᱟᱨ ᱵᱟᱝᱢᱟ ᱱᱚᱝᱠᱟ ᱟᱹᱵᱤᱱ ᱦᱚᱲ ᱠᱚᱦᱚᱸ ᱵᱤᱱ ᱧᱮᱞ ᱤᱫᱤᱭᱮᱫ ᱠᱚᱣᱟ ᱟᱫᱚ ᱱᱚᱜ ᱚᱭ ᱡᱟᱭᱦᱳᱠ ᱵᱤᱱ ᱧᱮᱞ ᱤᱫᱤᱭᱮᱫᱼᱟ ᱱᱤᱛᱚᱜ ᱢᱟ ᱱᱚᱣᱟ ᱟᱹᱛᱩ ᱫᱤᱥᱚᱢ ᱠᱚᱨᱮ ᱡᱮ ᱢᱟᱲᱟᱝ ᱠᱷᱚᱱᱟᱜ ᱦᱚᱲ ᱢᱟ ᱟᱹᱛᱩ ᱫᱤᱥᱚᱢ ᱠᱷᱚᱱᱜᱮ ᱵᱟᱡᱟᱨ ᱠᱚᱦᱚᱸ ᱠᱚ ᱥᱮᱱᱚᱜ ᱠᱟᱱ ᱜᱮᱭᱟ ᱱᱚᱣᱟ ᱢᱟ ᱡᱮ ᱜᱚᱢᱠᱮ ᱱᱚᱝᱠᱟ ᱠᱟᱱᱟ ᱡᱮ ᱢᱟ ᱱᱤᱛᱚᱜ ᱢᱟ ᱡᱮ ᱟᱹᱛᱩ ᱫᱤᱥᱚᱢ ᱨᱮᱢᱟ ᱩᱱᱟᱹᱜ ᱡᱟᱦᱟᱸ ᱞᱮᱠᱟ ᱱᱚᱝᱠᱟ ᱨᱚᱡᱽᱜᱟᱨ ᱢᱟ ᱵᱟᱹᱱᱩᱜᱼᱟ ᱨᱚᱡᱽᱜᱟᱨ ᱵᱤᱱ ᱢᱮᱱᱠᱷᱟᱱ ᱫᱚ ᱢᱚᱛᱞᱚᱵ ᱚᱱᱟ ᱠᱟᱹᱢᱤ ᱦᱚᱨᱟ ᱦᱟᱸᱜ ᱩᱱᱟᱹᱜ ᱵᱟᱹᱱᱩᱜᱼᱟ ᱥᱮ ᱱᱚᱛᱮ ᱨᱮᱢᱟ ᱟᱹᱛᱩ ᱫᱤᱥᱚᱢ ᱨᱮᱢᱟ ᱡᱮ ᱢᱚᱛᱞᱚᱵ ᱪᱟᱥ ᱵᱟᱥ ᱪᱷᱟᱲᱟ ᱟᱨ ᱚᱱᱠᱟᱱ ᱠᱟᱹᱢᱤ ᱵᱟᱹᱱᱩᱜᱼᱟ ᱡᱮ ᱚᱱᱟ ᱪᱟᱥ ᱵᱟᱥ ᱠᱟᱛᱮ ᱦᱚᱸ ᱡᱟᱦᱟᱸ ᱚᱱᱟ ᱡᱮ ᱱᱤᱛᱚᱜᱟᱜ ᱡᱩᱜᱽ ᱨᱮ ᱡᱟᱦᱟᱸ ᱚᱱᱟ ᱯᱩᱭᱥᱟᱹ ᱞᱟᱹᱠᱛᱤᱜ ᱠᱟᱱᱟ ᱪᱮᱫᱟ ᱵᱟᱝᱢᱟ ᱚᱱᱟ ᱯᱩᱭᱥᱟᱹ ᱢᱟ ᱱᱚᱸᱰᱮ ᱠᱟᱹᱢᱤ ᱠᱟᱛᱮ ᱢᱟ ᱡᱚᱛᱚ ᱢᱟ ᱵᱟᱭ ᱦᱩᱭᱩᱜ ᱠᱟᱱᱟ ᱮᱱᱠᱷᱟᱱ ᱚᱱᱟ ᱞᱟᱹᱜᱤ ᱦᱚᱸ ᱱᱤᱛᱚᱝ ᱡᱟᱦᱟᱸ ᱟᱵᱚᱨᱮᱱ ᱦᱚᱲ ᱠᱚ ᱢᱮᱱᱟᱜ ᱠᱚᱣᱟ ᱮᱱᱠᱷᱟᱱ ᱩᱱᱠᱩ ᱚᱱᱟ ᱨᱚᱡᱽᱜᱟᱨ ᱚᱱᱟ ᱯᱩᱭᱥᱟᱹ ᱧᱟᱢ ᱠᱷᱟᱹᱛᱤᱨ ᱨᱮᱦᱚᱸ ᱪᱮᱫᱟᱜ ᱵᱟᱝᱥᱮ ᱵᱟᱨᱦᱮ ᱠᱟᱹᱢᱤ ᱠᱚ ᱪᱟᱞᱟᱜ ᱠᱟᱱᱟ ᱥᱮ ᱟᱠᱚᱣᱟᱜ ᱚᱱᱟ ᱞᱟᱡ ᱟᱹᱥᱩᱞ ᱞᱟᱹᱜᱤᱫ ᱢᱟ ᱡᱟᱦᱟᱸ ᱞᱮᱠᱟᱛᱮ ᱚᱱᱟ ᱠᱩᱲᱟᱹᱣ ᱢᱟ ᱦᱩᱭᱩᱜ ᱜᱮᱭᱟ ᱚ ᱦᱚᱸ ᱵᱟᱝ ᱡᱮ ᱦᱚᱜᱼᱚᱭ ᱚᱱᱟ ᱦᱚᱸ ᱱᱟᱯᱟᱭ ᱜᱮᱵᱮᱱ ᱢᱮᱱᱮᱫᱼᱟ ᱜᱚᱢᱠᱮ ᱟᱫᱚ ᱱᱤᱛᱚᱜᱟᱜ ᱡᱩᱜᱽ ᱨᱮ ᱡᱮ ᱱᱚᱝᱠᱟᱜ ᱠᱟᱱᱟ ᱢᱟᱱᱮ ᱯᱩᱭᱥᱟᱹ ᱦᱚᱸ ᱟᱹᱰᱤ ᱞᱟᱹᱠᱛᱤ ᱠᱟᱱᱟ ᱥᱟᱶᱛᱮ ᱱᱤᱛᱚᱜᱟᱜ ᱡᱩᱜᱽ ᱨᱮᱡᱮ ᱵᱟᱝ ᱚᱱᱟ ᱯᱩᱭᱥᱟᱹ ᱵᱟᱝᱠᱷᱟᱱ ᱦᱚᱸ ᱪᱮᱫ ᱦᱚᱸ ᱵᱟᱝ ᱜᱟᱱᱚᱜ ᱠᱟᱱᱟ ᱟᱨ ᱪᱮᱫ ᱵᱟᱝ ᱢᱤ ᱢᱤᱫ ᱴᱟᱝ ᱦᱚᱲ ᱫᱚ ᱡᱮ ᱱᱚᱝᱠᱟ ᱦᱚᱸ ᱢᱮᱱᱟᱜ ᱠᱚᱣᱟ ᱡᱮ ᱡᱟᱦᱟᱸ ᱢᱚᱛᱞᱚᱵ ᱱᱚᱛᱮᱱᱟᱜ ᱤᱭᱟᱹ ᱟᱹᱛᱩ ᱫᱤᱥᱚᱢ ᱠᱚᱨᱮ ᱟᱹᱰᱤ ᱡᱳᱨ ᱚᱱᱟ ᱱᱮᱭᱟᱣ ᱛᱟᱯᱟᱢ ᱚᱜ ᱠᱟᱱᱟ ᱮᱱᱠᱷᱟᱱ ᱚᱱᱟ ᱠᱚ ᱡᱮ ᱵᱟᱝᱼᱟ ᱚᱱᱟ ᱠᱚ ᱥᱟᱱᱛᱤ ᱛᱟᱦᱮᱱ ᱞᱟᱹᱜᱤᱫ ᱦᱚᱸ ᱥᱮ ᱟᱠᱚ ᱚᱱᱟ ᱡᱮ ᱥᱟᱱᱛᱤ ᱡᱟᱭᱜᱟ ᱪᱟᱞᱟᱜ ᱥᱟᱱᱟᱭᱮᱫ ᱠᱚᱣᱟ ᱟᱨ ᱱᱚᱸᱰᱮ ᱠᱷᱚᱱ ᱚᱱᱟ ᱵᱟᱨᱦᱮ ᱠᱚ ᱪᱟᱞᱟᱜ ᱠᱟᱱᱟ ᱦᱳᱭ ᱦᱳᱭ ᱚᱱᱟ ᱥᱟᱺᱜᱤᱧ ᱥᱟᱺᱜᱤᱧ ᱠᱚ ᱪᱟᱞᱟᱜ ᱠᱟᱱᱟ ᱮᱱᱠᱷᱟᱱ ᱚᱱᱮ ᱚᱱᱠᱟ ᱠᱟᱛᱮᱫ ᱦᱚᱸ ᱵᱟᱝᱼᱟ ᱟᱵᱚᱨᱮᱱ ᱦᱚᱲ ᱠᱚ ᱡᱮ ᱱᱚᱸᱰᱮ ᱟᱹᱛᱩ ᱫᱤᱥᱚᱢ ᱠᱷᱚᱱ ᱵᱟᱝ ᱛᱟᱦᱮᱸ ᱠᱟᱛᱮ ᱡᱮ ᱦᱟᱱᱛᱮ ᱵᱟᱡᱟᱨ ᱡᱟᱭᱜᱟ ᱨᱮᱠᱚ ᱛᱟᱦᱮᱱ ᱠᱟᱱᱟ ᱡᱮ ᱟᱨᱚ ᱚᱱᱠᱟᱱ ᱡᱟᱭᱜᱟ ᱠᱚ ᱠᱩᱥᱤᱭᱟᱜ ᱠᱟᱱᱟ ᱡᱟᱦᱟᱸ ᱫᱚ ᱢᱟᱱᱮ ᱥᱟᱱᱛᱤ ᱜᱮᱭᱟ ᱚᱱᱛᱮ ᱫᱚ ᱛᱟᱦᱮᱱᱟᱠᱚ ᱚ ᱦᱚᱸ ᱦᱳᱭ ᱚᱱᱟ ᱦᱚᱸ ᱢᱤᱫᱴᱟᱝ ᱠᱟᱛᱷᱟ ᱠᱟᱱ ᱜᱮᱭᱟ ᱦᱳᱭ ᱚᱱᱟ ᱦᱚᱸ ᱟᱵᱤᱱᱟᱜ ᱠᱟᱛᱷᱟ ᱛᱮᱢᱟ ᱡᱮ ᱵᱟᱝ ᱱᱟᱯᱟᱭ ᱜᱮᱵᱮᱱ ᱢᱮᱱᱮᱫᱼᱟ ᱟᱫᱚ ᱟᱵᱚ ᱨᱮᱱ ᱦᱚᱲ ᱠᱚᱦᱚᱸ ᱡᱮ ᱚᱱᱠᱟ ᱠᱚ ᱤᱭᱟᱹᱭᱮᱫᱼᱟ ᱡᱮ ᱢᱚᱛᱚᱞᱚᱵ ᱚᱱᱟ ᱵᱟᱨᱦᱮ ᱥᱮᱫ ᱢᱟ ᱥᱮᱱ ᱢᱟ ᱦᱩᱭᱟᱠᱚ ᱠᱟᱱ ᱜᱮᱭᱟ ᱡᱮ ᱟᱠᱚ ᱱᱚᱣᱟ ᱟᱹᱛᱩ ᱨᱮᱠᱚ ᱮᱴᱠᱮᱴᱚᱲᱮᱜ ᱠᱟᱱᱛᱮ ᱞᱟᱹᱜᱤᱫ ᱛᱮ ᱟᱠᱚ ᱦᱚᱸ ᱛᱚ ᱚᱱᱟ ᱠᱟᱹᱢᱤ ᱦᱚᱨᱟ ᱧᱟᱢ ᱞᱟᱹᱜᱤᱫ ᱛᱮᱜᱮ ᱵᱟᱨᱦᱮ ᱢᱟᱠᱚ ᱥᱮᱱᱚᱜ ᱠᱟᱱᱟ ᱦᱳᱭ ᱟᱫᱚ ᱱᱚᱜᱼᱚᱭ ᱱᱚᱝᱠᱟ ᱟᱵᱚᱨᱮᱱ ᱥᱮ ᱦᱚᱲ ᱠᱚ ᱥᱮ ᱵᱟᱝᱢᱟ ᱤᱭᱟᱹ ᱠᱚ ᱛᱟᱵᱚ ᱵᱟᱨᱦᱮ ᱥᱮᱫ ᱠᱟᱹᱢᱤ ᱠᱚ ᱪᱮᱫᱚᱜ ᱥᱮᱱᱚᱜ ᱠᱟᱱᱟ ᱟᱨ ᱡᱮ ᱟᱠᱚ ᱚᱱᱟ ᱨᱚᱡᱽᱜᱟᱨ ᱞᱟᱵᱷ ᱞᱟᱹᱜᱤᱫ ᱢᱟ ᱡᱟᱦᱟᱸ ᱱᱟᱜ ᱵᱟᱝ ᱡᱟᱦᱟᱸ ᱱᱟᱜᱢᱟ ᱪᱤᱠᱟᱹ ᱦᱩᱭᱟᱠᱚ ᱠᱟᱱ ᱜᱮᱭᱟ ᱛᱚ ᱚᱱᱟ ᱞᱟᱹᱜᱤᱫ ᱛᱮᱜᱮ ᱥᱮ ᱟᱠᱚ ᱱᱚᱣᱟ ᱟᱹᱛᱩ ᱫᱤᱥᱚᱢ ᱨᱮ ᱵᱟᱝ ᱛᱟᱦᱮᱸ ᱠᱟᱛᱮ ᱡᱮ ᱦᱟᱱᱛᱮ ᱵᱟᱡᱟᱨ ᱥᱮᱫ ᱪᱟᱞᱟᱜ ᱥᱟᱱᱟᱭᱮᱫ ᱠᱚᱣᱟ ᱡᱮ ᱚᱸᱰᱮ ᱟᱠᱚᱣᱟᱜ ᱡᱟᱦᱟᱸᱱᱟᱜ ᱜᱮ ᱠᱟᱹᱢᱤ ᱟᱛᱮ ᱟᱠᱚ ᱠᱚ ᱟᱹᱥᱩᱞᱚᱜᱼᱟ ᱡᱮ ᱚᱱᱮ ᱚᱱᱠᱟ ᱟᱫᱚ ᱟᱵᱚᱨᱮᱱ ᱦᱚᱲᱢᱟ ᱱᱤᱛᱚᱜ ᱵᱟᱨᱦᱮ ᱥᱮᱫ ᱠᱚ ᱠᱟᱹᱢᱤ ᱠᱚᱦᱚᱸ ᱠᱚ ᱪᱟᱞᱟᱜ ᱠᱟᱱᱟ ᱦᱳᱭ ᱦᱳᱭ ᱟᱨ ᱱᱤᱛᱚᱜ ᱫᱚ ᱟᱨ ᱪᱮᱫ ᱵᱤᱱ ᱞᱟᱹᱭᱟ ᱡᱮ ᱢᱮᱱᱟ ᱵᱟᱝᱢᱟ ᱱᱚᱜᱼᱚ ᱱᱚᱝᱠᱟ ᱡᱮ ᱟᱠᱚ ᱦᱚᱸᱛᱚ ᱨᱚᱡᱽᱜᱟᱨ ᱞᱟᱹᱜᱤᱫ ᱢᱟ ᱵᱟᱨᱦᱮ ᱥᱮᱱ ᱦᱩᱭᱟᱠᱚ ᱠᱟᱱ ᱜᱮᱭᱟ ᱥᱮ ᱚ ᱟᱹᱛᱩ ᱫᱤᱥᱚᱢ ᱨᱮ ᱢᱚᱛᱚᱞᱚᱵ ᱦᱮᱸ ᱟᱪᱪᱷᱟ ᱦᱚᱸ ᱛᱚᱵᱮ ᱦᱳᱭ ᱛᱚᱵᱮ ᱜᱚᱢᱠᱮ ᱱᱚᱜᱼᱚᱭ ᱱᱚᱝᱠᱟ ᱟᱫᱚ ᱟᱹᱞᱤᱧ ᱦᱚᱸ ᱱᱚᱜᱼᱚᱭ ᱱᱚᱝᱠᱟᱞᱤᱧ ᱞᱟᱹᱭᱟᱵᱤᱱ ᱠᱟᱱᱟ ᱡᱮ ᱵᱟᱝ ᱢᱟ ᱱᱚᱜᱼᱚᱭ ᱱᱚᱣᱟ ᱟᱠᱚᱣᱟᱜ ᱡᱮ ᱟᱹᱛᱩ ᱨᱮ ᱡᱟᱦᱟᱸ ᱱᱚᱣᱟ ᱮᱴᱠᱮᱴᱚᱲᱟ ᱦᱩᱭᱩᱜ ᱠᱟᱱᱟ ᱵᱟᱝᱢᱟ ᱟᱠᱚ ᱦᱚᱸ ᱚᱱᱟ ᱠᱷᱟᱹᱛᱤᱨ ᱜᱮ ᱡᱮ ᱟᱠᱚ ᱦᱚᱸ ᱵᱟᱨᱦᱮ ᱠᱚ ᱪᱟᱞᱟᱜ ᱠᱟᱱᱟ ᱢᱮᱱᱛᱮ ᱦᱮᱸ

ᱦᱮᱸ ᱢᱟ ᱛᱚᱵᱮ ᱴᱷᱤᱠ ᱜᱮᱭᱟ ᱜᱚᱢᱠᱮ ᱡᱚᱦᱟᱨ ᱜᱮ